ᱵᱤᱧ ᱟᱜ ᱜᱮᱨ ᱵᱟᱝᱠᱷᱟᱱ ᱛᱤᱡᱩᱣᱟᱜ ᱜᱮᱨ ᱞᱮᱠᱷᱟᱱ ᱡᱤᱭᱟᱹᱞᱤᱭᱟᱜ ᱜᱮᱨ ᱠᱷᱚᱱ ᱱᱤᱨᱟᱹᱭ ᱛᱟᱦᱮᱱ ᱞᱟᱹᱜᱤᱫ ᱛᱮᱫᱚ ᱱᱚᱣᱟ ᱠᱚ ᱩᱯᱟᱹᱭ ᱫᱚᱨᱠᱟᱨᱚᱜᱼᱟ ᱡᱟᱦᱟᱸ ᱠᱚᱫᱚ ᱡᱟᱦᱟᱸ ᱠᱚᱫᱚ ᱠᱞᱮᱵᱽ ᱵᱩᱴ ᱦᱚᱨᱚᱜ ᱠᱟᱛᱮ ᱵᱤᱨ ᱠᱚᱨᱮᱜ ᱫᱟᱬᱟᱱ ᱦᱩᱭᱩᱜᱼᱟ ᱡᱟᱦᱟᱸ ᱠᱚᱨᱮᱜ ᱡᱤᱵᱽᱼᱡᱤᱭᱟᱹᱞᱤ ᱵᱤᱧ ᱠᱚ ᱛᱤᱡᱩ ᱠᱚᱠᱚ ᱛᱟᱦᱮᱱᱟ ᱚᱸᱰᱮ ᱪᱟᱞᱟᱣ ᱵᱟᱝ ᱞᱟᱹᱠᱛᱤ ᱠᱟᱱᱟ ᱟᱨ ᱚᱲᱟᱜ ᱨᱮ ᱚᱲᱟᱜ ᱫᱷᱟᱨᱮ ᱫᱷᱟᱨᱮ ᱛᱮ ᱚᱱᱟ ᱥᱯᱨᱮ ᱠᱚ ᱞᱟᱜᱟᱣ ᱦᱩᱭᱩᱜᱼᱟ ᱮᱸᱰᱮᱠᱷᱟᱱ ᱫᱚ ᱵᱤᱧ ᱠᱚ ᱛᱤᱡᱩ ᱠᱚ ᱵᱟᱠᱚ ᱦᱤᱡᱩᱜᱼᱟ